ᱟᱞᱮ ᱟᱹᱛᱩ ᱨᱮᱫᱚ ᱟᱹᱰᱤ ᱞᱮᱠᱟᱱ ᱦᱚᱲ ᱢᱮᱱᱟᱜ ᱠᱚᱣᱟ ᱡᱟᱦᱟᱸ ᱨᱮᱫᱚ ᱟᱫᱷᱮᱱ ᱠᱚᱫᱚ ᱟᱹᱰᱤ ᱜᱮᱠᱚ ᱵᱮᱥᱟ ᱚᱞ ᱯᱟᱲᱦᱟᱜ ᱨᱮᱦᱚᱸ ᱟᱹᱰᱤ ᱜᱮᱠᱚ ᱱᱟᱯᱟᱭᱟ ᱚᱱᱟ ᱥᱟᱶ ᱥᱟᱶ ᱛᱮ ᱚᱞ ᱯᱟᱲᱦᱟᱣ ᱢᱟᱲᱟᱝ ᱥᱮᱱ ᱞᱟᱦᱟ ᱠᱟᱛᱮᱫ ᱪᱟᱹᱠᱨᱤ ᱱᱩᱠᱨᱤ ᱠᱚᱦᱚᱸ ᱠᱚ ᱧᱟᱢᱮᱜᱼᱟ ᱟᱫᱷᱮᱱ ᱠᱚᱫᱚ ᱪᱟᱹᱠᱨᱤ ᱱᱩᱠᱨᱤ ᱵᱟᱝ ᱧᱟᱢ ᱠᱟᱛᱮᱫ ᱨᱮᱦᱚᱸ ᱚᱞ ᱯᱟᱲᱦᱟᱣ ᱠᱟᱛᱮᱱ ᱵᱩᱫᱽᱫᱷᱤ ᱜᱮᱭᱟᱱ ᱟᱨᱡᱟᱣ ᱠᱟᱛᱮᱱ ᱟᱠᱚᱣᱟᱜ ᱱᱤᱡᱮᱨᱟᱜ ᱛᱤ ᱡᱟᱸᱜᱟᱛᱮ ᱛᱤᱸᱜᱩ ᱨᱮᱱᱟᱜ ᱠᱚ ᱪᱮᱥᱴᱟᱭᱮᱫᱼᱟ ᱱᱤᱡᱮᱨᱟᱜ ᱵᱮᱯᱟᱨ ᱥᱮ ᱵᱤᱡᱽᱱᱮᱥ ᱠᱚ ᱪᱟᱹᱞᱩᱭᱮᱫᱼᱟ ᱟᱠᱚᱣᱟᱜ ᱛᱤᱼᱡᱟᱸᱜᱟ ᱨᱮ ᱪᱤᱠᱟᱹᱛᱮᱠᱚ ᱛᱤᱸᱜᱩᱱᱟ ᱚᱱᱠᱟᱱᱟᱜ ᱜᱮᱠᱚ ᱩᱭᱦᱟᱹᱨᱮᱜᱼᱟ ᱟᱨ ᱢᱟᱲᱟᱝ ᱥᱮᱱ ᱪᱮᱫᱞᱮᱠᱟ ᱛᱮᱠᱚ ᱞᱟᱦᱟᱜᱼᱟ ᱚᱱᱟ ᱠᱚᱨᱮᱱᱟᱜ ᱜᱮᱠᱚ ᱵᱷᱟᱵᱽᱱᱟ ᱵᱟᱲᱟᱜ ᱠᱟᱱᱟ ᱟᱨ ᱡᱟᱦᱟᱸᱭ ᱚᱞ ᱯᱟᱲᱦᱟᱣ ᱟᱠᱟᱱᱟᱭ ᱩᱱᱤ ᱢᱟᱛᱚ ᱱᱤᱦᱟᱹᱛᱮ ᱢᱟᱲᱟᱝ ᱥᱮᱱ ᱡᱟᱦᱟᱸ ᱞᱮᱠᱟ ᱛᱮᱜᱮ ᱞᱟᱦᱟᱜ ᱨᱮᱱᱟᱜ ᱢᱟ ᱦᱚᱨᱮ ᱧᱟᱢᱟᱠᱟᱫ ᱜᱮᱭᱟ ᱟᱨ ᱡᱟᱦᱟᱸ ᱞᱮᱠᱟᱛᱮᱜᱮ ᱱᱟᱦᱟᱜᱼᱮ ᱞᱟᱦᱟᱜ ᱠᱟᱱ ᱜᱮᱭᱟᱭ ᱪᱮᱫᱟᱜ ᱥᱮ ᱟᱞᱮ ᱟᱹᱛᱩ ᱨᱮ ᱚᱱᱠᱟ ᱟᱹᱰᱤ ᱵᱮᱥ ᱦᱚᱲ ᱢᱮᱱᱟᱜ ᱠᱚᱣᱟ ᱡᱮ ᱚᱞ ᱯᱟᱲᱦᱟᱜ ᱞᱟᱹᱜᱤᱫ ᱛᱮ ᱟᱠᱚᱣᱟᱜ ᱡᱟᱭᱜᱟ ᱠᱚ ᱨᱮᱦᱚᱸ ᱡᱩᱫᱤ ᱥᱠᱩᱞ ᱠᱚᱨᱮ ᱵᱟᱝᱠᱚ ᱯᱟᱲᱦᱟᱣ ᱦᱚᱪᱚᱣᱟᱜ ᱠᱟᱱᱟ ᱪᱮᱫᱟᱜ ᱥᱮ ᱱᱮᱛᱟᱨ ᱚᱞᱪᱤᱠᱤ ᱦᱚᱸ ᱥᱠᱩᱞ ᱠᱚᱨᱮ ᱟᱫᱚᱢ ᱠᱚᱫᱚ ᱠᱚ ᱯᱟᱲᱦᱟᱣ ᱦᱚᱪᱚᱣᱟᱜ ᱠᱟᱱᱟ ᱟᱫᱚᱢ ᱠᱚᱨᱮ ᱫᱚ ᱥᱠᱩᱞ ᱠᱚᱦᱚᱸ ᱢᱟᱱᱮ ᱠᱤᱪᱷᱩ ᱥᱟᱺᱜᱤᱧ ᱤᱠᱷᱟᱹᱱ ᱜᱤᱫᱽᱨᱟᱹ ᱠᱚ ᱵᱟᱠᱚ ᱪᱟᱞᱟᱜ ᱠᱟᱱᱟ ᱮᱱᱠᱷᱟᱱ ᱟᱫᱚᱢ ᱦᱚᱲ ᱟᱹᱛᱩ ᱠᱚᱨᱮᱱ ᱟᱠᱚᱣᱟᱜ ᱡᱟᱭᱜᱟ ᱠᱚ ᱮᱢ ᱠᱟᱛᱮᱫ ᱢᱟᱱᱮ ᱟᱠᱚᱣᱟᱜ ᱚᱲᱟᱜ ᱨᱮ ᱡᱟᱭᱜᱟ ᱮᱢ ᱠᱟᱛᱮᱫ ᱮᱱᱛᱮᱨᱮᱦᱚᱸ ᱚᱸᱰᱮ ᱠᱚ ᱯᱟᱲᱦᱟᱣ ᱦᱚᱪᱚᱭᱮᱫ ᱠᱚᱣᱟ ᱡᱮ ᱟᱞᱮ ᱨᱮᱱ ᱜᱤᱫᱽᱨᱟᱹ ᱢᱟᱲᱟᱝ ᱥᱮᱫ ᱠᱚ ᱞᱟᱦᱟᱜ ᱢᱟ ᱦᱤᱡᱩᱜ ᱠᱟᱱ ᱫᱤᱱ ᱨᱮ ᱱᱤᱛᱳᱜ ᱡᱟᱦᱟᱸ ᱮᱴᱠᱮᱴᱚᱬᱮ ᱦᱩᱭᱩᱜ ᱠᱟᱱᱟ ᱦᱤᱡᱩᱜ ᱠᱟᱱ ᱫᱤᱱ ᱨᱮ ᱚᱱᱟ ᱮᱴᱠᱮᱴᱚᱬᱮ ᱡᱮᱢᱚᱱ ᱟᱞᱚ ᱦᱩᱭᱩᱜ ᱛᱟᱵᱚᱱ ᱢᱟ ᱚᱱᱟ ᱥᱟᱶᱛᱮ ᱟᱹᱛᱩ ᱨᱮ ᱟᱹᱰᱤ ᱱᱚᱝᱠᱟᱱ ᱵᱟᱹᱲᱤᱡᱽ ᱦᱚᱲ ᱦᱚᱸ ᱢᱮᱱᱟᱜ ᱠᱚᱣᱟ ᱡᱟᱦᱟᱸ ᱫᱚ ᱦᱟᱺᱰᱤ ᱯᱟᱹᱨᱣᱟᱹ ᱠᱚ ᱧᱩᱭᱟ ᱟᱨ ᱵᱩᱞ ᱛᱚᱞᱚᱜᱼᱟᱠᱚ ᱥᱟᱣᱛᱮ ᱦᱟᱺᱰᱤ ᱯᱟᱹᱨᱣᱟᱹ ᱧᱩ ᱠᱟᱛᱮᱫ ᱡᱟᱦᱟᱸᱭ ᱚᱲᱟᱜ ᱨᱮᱜᱮ ᱪᱟᱞᱟᱣ ᱠᱟᱛᱮᱫ ᱱᱮᱭᱟᱜᱼᱟᱠᱚ ᱛᱟᱯᱟᱢᱟᱠᱚ ᱚᱱᱟ ᱥᱟᱶ ᱥᱟᱶᱛᱮ ᱟᱠᱚ ᱢᱟ ᱵᱮᱥ ᱜᱮᱠᱚ ᱛᱟᱦᱮᱱᱟ ᱧᱩ ᱵᱩᱞ ᱠᱟᱛᱮᱫ ᱟᱠᱚ ᱚᱲᱟᱜ ᱥᱩᱨ ᱠᱚᱨᱮᱱ ᱦᱚᱲ ᱠᱚ ᱱᱮᱭᱟᱣ ᱠᱷᱟᱹᱯᱟᱹᱨᱤᱭᱟᱹᱣ ᱦᱚᱪᱚ ᱠᱚᱣᱟ ᱠᱚ ᱚᱱᱟ ᱛᱮᱜᱮ ᱚᱸᱰᱮᱫᱚ ᱟᱹᱰᱤ ᱵᱟᱹᱲᱤᱡᱽ ᱦᱚᱲ ᱛᱟᱦᱮᱱ ᱠᱚᱦᱚᱸ ᱢᱟᱱᱮ ᱫᱚ ᱪᱮᱫ ᱟᱹᱛᱩ ᱨᱮᱫᱚ ᱵᱟᱱᱟᱨ ᱜᱮᱠᱚ ᱛᱟᱦᱮᱱᱟ ᱵᱮᱥ ᱠᱚᱦᱚᱸ ᱠᱚ ᱛᱟᱦᱮᱱᱟ ᱟᱨ ᱵᱟᱹᱲᱤᱡᱽ ᱦᱚᱸᱠᱚ ᱛᱟᱦᱮᱱ ᱜᱮᱭᱟ ᱡᱟᱦᱟᱸᱭ ᱵᱟᱹᱲᱤᱡᱤᱡᱽ ᱫᱚ ᱫᱚᱢᱮ ᱜᱮ ᱵᱟᱹᱲᱤᱡᱟᱭ ᱦᱟᱺᱰᱤ ᱯᱟᱹᱨᱣᱟᱹ ᱧᱩ ᱵᱟᱲ ᱠᱟᱛᱮᱫ ᱦᱟᱸᱰᱮᱼᱱᱟᱰᱮᱭ ᱜᱤᱛᱤᱡᱽ ᱠᱚᱜᱼᱟᱭ